ᱢᱮᱱᱮᱡᱟᱨ ᱵᱟᱹᱵᱩ ᱤᱧ ᱞᱩᱠᱠᱷᱤᱨᱟᱢ ᱦᱟᱸᱥᱫᱟ ᱤᱧ ᱟᱯᱮᱭᱟᱜ ᱠᱳᱢᱯᱟᱱᱤ ᱠᱷᱚᱱ ᱢᱤᱫᱴᱮᱡ ᱢᱳᱵᱟᱭᱤᱞ ᱤᱧ ᱚᱰᱟᱨ ᱞᱮᱫᱟ ᱚᱱᱟ ᱱᱤᱛ ᱦᱟᱹᱵᱤᱡᱛᱮ ᱤᱧᱟᱹᱜ ᱚᱲᱟᱜᱨᱮ ᱵᱟᱝ ᱥᱮᱴᱮᱨ ᱞᱮᱱᱟ ᱦᱩᱭ ᱮᱱᱟ ᱪᱟᱞᱟᱣ ᱮᱱ ᱦᱟᱯᱛᱟᱨᱮ ᱛᱤᱦᱤᱧ ᱠᱩᱲᱤ ᱫᱤᱱ ᱜᱟᱱ ᱦᱩᱭᱩᱜ ᱠᱟᱱᱟ ᱤᱧᱟᱹᱜ ᱚᱲᱟᱜᱛᱮ ᱵᱟᱝ ᱥᱮᱴᱮᱨ ᱞᱮᱱᱛᱮ ᱟᱢ ᱥᱟᱶ ᱠᱟᱹᱴᱤᱡ ᱤᱧ ᱨᱚᱯᱚᱲ ᱠᱟᱱᱟ ᱛᱳ ᱱᱤᱭᱟᱹᱜᱮ ᱤᱧ ᱟᱢ ᱴᱷᱮᱱ ᱱᱮᱦᱚᱨ ᱛᱤᱧ ᱡᱮ ᱥᱟᱱᱟᱢ ᱠᱤᱪᱷᱩ ᱯᱚᱭᱥᱟ ᱠᱚ ᱥᱟᱱᱟᱢ ᱤᱧ ᱡᱚᱢᱟ ᱟᱠᱟᱫᱼᱟ ᱟᱯᱮ ᱴᱷᱮᱱ ᱛᱳ ᱱᱤᱛᱚᱜ ᱦᱟᱹᱵᱤᱡᱛᱮ ᱤᱧᱟᱹᱜ ᱚᱱᱟ ᱯᱨᱚᱰᱟᱠᱴ ᱢᱳᱵᱟᱭᱤᱞ ᱤᱧ ᱴᱷᱮᱱ ᱵᱟᱝ ᱥᱮᱴᱮᱨᱱᱟ ᱟᱢ ᱯᱷᱳᱱ ᱛᱤᱧ ᱵᱟᱫᱽᱫᱷᱚᱭᱮᱱᱟ ᱤᱧ ᱟᱯᱮ ᱴᱷᱮᱱ ᱱᱮᱦᱚᱨ ᱡᱮ ᱟᱹᱰᱤ ᱞᱚᱜᱚᱱ ᱜᱮ ᱤᱧᱟᱹᱜ ᱯᱨᱚᱰᱟᱠᱴ ᱤᱧᱟᱹᱜ ᱚᱲᱟᱜ ᱥᱮ ᱤᱧ ᱴᱷᱮᱡ ᱥᱮᱴᱮᱨ ᱜᱚᱫ ᱠᱟᱜ ᱜᱮ ᱤᱧᱟᱹᱜ ᱟᱨᱫᱟᱥ ᱛᱤᱧ ᱫᱚ